ᱥᱚᱨᱦᱟᱭ ᱨᱮᱫᱚ ᱜᱚᱰ ᱯᱩᱡᱟᱹ ᱵᱚᱸᱜᱟ ᱦᱤᱞᱳᱜ ᱫᱚ ᱠᱩᱲᱤ ᱠᱚᱫᱚ ᱥᱮᱛᱟᱜ ᱜᱮᱡᱼᱜᱩᱨᱤᱡᱟᱞᱮ ᱩᱢ ᱯᱷᱩᱨᱪᱟᱹᱼᱯᱷᱩᱨᱪᱤᱜᱼᱟᱞᱮ ᱠᱚᱲᱟ ᱠᱚᱦᱚᱸ ᱩᱢᱼᱱᱟᱲᱠᱟ ᱯᱷᱩᱨᱪᱟᱹᱼᱯᱷᱩᱨᱪᱤ ᱠᱟᱛᱮ ᱥᱤᱢ ᱥᱟᱵᱽ ᱠᱟᱛᱮ ᱡᱟᱦᱮᱨ ᱠᱚ ᱪᱟᱞᱟᱜᱼᱟ ᱥᱤᱢ ᱵᱚᱸᱜᱟᱼᱵᱳᱨᱳ ᱠᱟᱛᱮ ᱤᱥᱤᱱᱼᱵᱟᱥᱟᱝ ᱡᱚᱢᱼᱧᱩ ᱠᱟᱛᱮ ᱟᱹᱭᱩᱵᱽ ᱵᱮᱲᱟ ᱫᱚ ᱰᱟᱹᱝᱨᱤ ᱵᱤᱞᱤ ᱠᱚ ᱞᱮᱵᱮᱫᱽ ᱦᱚᱪᱚ ᱠᱚᱣᱟ ᱵᱤᱞᱤ ᱞᱮᱵᱮᱫᱽ ᱠᱟᱛᱮ ᱰᱟᱹᱝᱨᱤ ᱫᱚ ᱚᱸᱰᱮ ᱠᱷᱚᱱ ᱜᱮ ᱯᱤᱰᱜᱟᱹᱣ ᱟᱹᱜᱩ ᱠᱚᱣᱟ ᱠᱚ ᱚᱲᱟᱜ ᱚᱲᱟᱜ ᱟᱹᱜᱩ ᱞᱮᱠᱚ ᱠᱷᱟᱱᱥᱩᱱᱩᱢ ᱞᱮ ᱚᱡᱚᱜ ᱠᱚᱣᱟ ᱥᱩᱱᱩᱢ ᱚᱡᱚᱜ ᱠᱟᱛᱮ ᱫᱷᱩᱵᱤ ᱜᱷᱟᱸᱥ ᱟᱫᱚᱣᱟ ᱪᱟᱣᱞᱮ ᱫᱤᱭᱟᱹᱲᱟ ᱵᱟᱹᱛᱤᱭᱟᱛᱮᱫ ᱪᱩᱢᱟᱹᱲᱟ ᱠᱚᱣᱟᱞᱮ ᱪᱩᱢᱟᱹᱲᱟ ᱠᱟᱛᱮ ᱟᱹᱭᱩᱵ ᱫᱚ ᱮᱱᱮᱡᱽᱼᱥᱮᱨᱮᱧ ᱰᱷᱤᱸᱜᱽᱣᱟᱹᱱ ᱠᱚᱠᱚ ᱦᱤᱡᱩᱜᱼᱟ ᱰᱟᱹᱝᱨᱤ ᱠᱚ ᱡᱟᱜᱟᱣ ᱠᱚᱣᱟ ᱰᱷᱤᱸᱜᱽᱣᱟᱹᱱ ᱠᱚᱠᱚ ᱫᱟᱬᱟᱱᱟ ᱧᱤᱫᱟᱹ ᱟᱸᱜᱟᱜᱼᱟ ᱫᱚᱥᱟᱨ ᱦᱤᱞᱳᱜ ᱫᱚ ᱜᱚᱲᱟ ᱵᱚᱸᱜᱟ ᱩᱢ ᱯᱷᱟᱨᱪᱟᱼᱯᱷᱟᱹᱨᱪᱤ ᱠᱟᱛᱮ ᱜᱚᱲᱟ ᱨᱮᱞᱮ ᱵᱚᱸᱜᱟᱜᱼᱟ ᱜᱚᱲᱟ ᱨᱮ ᱵᱚᱸᱜᱟ ᱠᱟᱛᱮ ᱫᱮᱣᱼᱵᱷᱟᱹᱜᱤᱱ ᱠᱚᱞᱮ ᱱᱮᱣᱛᱟᱼᱵᱟᱨᱛᱮ ᱠᱟᱠᱚᱣᱟ ᱱᱮᱣᱛᱟᱼᱵᱟᱨᱛᱮ ᱫᱮᱣᱼᱵᱷᱟᱹᱜᱤᱱ ᱠᱚᱫᱚ ᱵᱚᱸᱜᱟᱼᱡᱤᱞ ᱫᱟᱠᱟ ᱤᱥᱤᱱᱼᱵᱟᱥᱟᱝ ᱠᱟᱛᱮ ᱱᱟᱯᱟᱭ ᱠᱩᱥᱤᱼᱨᱟᱹᱥᱠᱟᱹ ᱛᱮᱞᱮ ᱠᱷᱟᱣᱟᱣ ᱠᱚᱣᱟ ᱡᱚᱢᱼᱧᱩ ᱦᱚᱪᱚ ᱠᱚᱣᱟᱞᱮ ᱡᱚᱢᱼᱧᱩ ᱠᱟᱛᱮ ᱠᱩᱥᱤ ᱨᱟᱹᱥᱠᱟᱹ ᱛᱮ ᱱᱟᱯᱟᱭ ᱩᱛᱟᱹᱨ ᱮᱱᱮᱡᱽᱼᱥᱮᱨᱮᱧ ᱟᱛᱮ ᱯᱚᱨᱚᱵᱽ ᱞᱮ ᱢᱟᱱᱟᱣᱟ ᱯᱚᱨᱚᱵᱽ ᱢᱟᱱᱟᱣ ᱠᱟᱛᱮ ᱫᱚᱥᱟᱨ ᱦᱤᱞᱳᱜ ᱫᱚ ᱫᱷᱟᱶᱟ ᱠᱚᱣᱟᱞᱮ ᱫᱷᱟᱣᱟ ᱠᱟᱛᱮ ᱚᱲᱟᱜ ᱵᱚᱸᱜᱟ ᱚᱲᱟᱜ ᱠᱚᱨᱮ ᱜᱮᱞᱮ ᱵᱚᱸᱜᱟᱭᱟ ᱵᱚᱸᱜᱟ ᱠᱟᱛᱮ ᱫᱷᱟᱶᱟ ᱦᱚᱨᱚᱜ ᱠᱟᱛᱮ ᱰᱟᱹᱝᱨᱤ ᱫᱚᱞᱮ ᱟᱲᱟᱜ ᱠᱚᱣᱟ ᱚᱱᱠᱟ ᱜᱮ ᱵᱟᱦᱟ ᱯᱚᱨᱚᱵᱽ ᱦᱚᱸ ᱥᱮᱛᱟᱜ ᱫᱚ ᱩᱢᱼᱱᱟᱲᱠᱟ ᱯᱷᱩᱨᱪᱟᱹᱼᱯᱷᱟᱹᱨᱪᱤ ᱠᱟᱛᱮ ᱱᱟᱭᱠᱮ ᱞᱮ ᱤᱫᱤᱭᱮᱭᱟ ᱮᱱᱮᱡᱼᱮᱱᱮᱡ ᱛᱮ ᱥᱮᱴᱮᱨ ᱦᱚᱴᱚ ᱠᱟᱭᱟᱞᱮ ᱟᱹᱭᱩᱵ ᱵᱮᱲᱟ ᱦᱚᱸ ᱚᱱᱠᱟ ᱜᱮ ᱥᱮᱱᱚᱜ ᱟᱞᱮ ᱮᱱᱮᱡᱼᱮᱱᱮᱡ ᱛᱮ ᱚᱲᱟᱜ ᱞᱮ ᱟᱹᱜᱩᱭᱮᱭᱟ ᱟᱹᱜᱩ ᱠᱟᱛᱮ ᱫᱚᱞᱮ ᱮᱱᱮᱡ ᱧᱚᱜᱟ ᱮᱱᱮᱡ ᱠᱟᱛᱮ ᱟᱨᱚᱞᱮ ᱦᱤᱡᱩᱜᱼᱟ ᱟᱨᱚ ᱧᱤᱫᱟᱹ ᱵᱮᱲᱟ ᱫᱚ ᱟᱨᱚ ᱞᱮ ᱮᱱᱮᱡᱼᱟ ᱥᱤᱸᱜᱟᱹᱲ ᱜᱚᱴᱟ ᱮᱱᱮᱡ ᱠᱟᱛᱮ ᱚᱱᱠᱟ ᱜᱮ ᱵᱟᱦᱟ ᱠᱟᱨᱟᱢ ᱨᱮᱦᱚᱸ ᱠᱟᱨᱟᱢ ᱞᱮ ᱵᱤᱫᱟ ᱠᱟᱨᱟᱢ ᱵᱤᱫ ᱠᱟᱛᱮ ᱨᱤᱸᱡᱟᱹ ᱠᱚ ᱮᱱᱮᱡᱼᱟ ᱠᱚᱲᱟ ᱠᱚ